ᱵᱤᱨᱵᱷᱩᱢ ᱡᱮᱞᱟ ᱨᱮᱭᱟᱜ ᱞᱟᱜᱟᱢ ᱫᱚ ᱟᱹᱰᱤᱞᱮᱠᱟ ᱵᱚᱫᱚᱞ ᱟᱠᱟᱱᱟ ᱱᱮᱛᱚᱜ ᱥᱮᱨᱢᱟ ᱛᱟᱭᱚᱢ ᱥᱮᱨᱢᱟ ᱟᱹᱰᱤ ᱟᱴᱜᱤ ᱥᱟᱱᱟᱢᱟᱜ ᱜᱤ ᱵᱚᱫᱚᱞ ᱦᱮᱡ ᱟᱠᱟᱱᱟ ᱡᱮᱞᱮᱠᱟ ᱯᱟᱹᱦᱤᱞ ᱫᱚ ᱟᱹᱛᱩ ᱚᱲᱟᱜ ᱠᱚᱨᱮ ᱤᱥᱠᱩᱞ ᱠᱩ ᱵᱟᱝ ᱛᱟᱦᱮᱸ ᱠᱟᱱᱟ ᱚᱱᱟ ᱦᱚᱛᱮᱫ ᱛᱮ ᱜᱤᱫᱽᱨᱟᱹᱠᱩ ᱚᱞᱚᱜ ᱯᱟᱲᱦᱟᱜ ᱞᱟᱹᱜᱤᱫ ᱛᱮ ᱟᱹᱰᱤ ᱚᱥᱩᱵᱤᱫᱷᱟᱜᱤ ᱛᱟᱦᱮᱸ ᱠᱟᱱᱟ ᱟᱨ ᱨᱟᱥᱛᱟ ᱜᱷᱟᱴ ᱨᱮᱭᱟᱜ ᱦᱚᱸ ᱚᱵᱚᱥᱛᱟ ᱵᱷᱟᱜᱤ ᱵᱟᱝ ᱛᱟᱦᱮᱸ ᱠᱟᱱᱟ ᱦᱟᱴ ᱵᱟᱡᱟᱨ ᱥᱮ ᱤᱥᱠᱩᱞ ᱠᱚᱞᱮᱡ ᱪᱟᱞᱟᱜ ᱨᱮᱭᱟᱜ ᱦᱚᱸ ᱟᱹᱰᱤ ᱚᱥᱩᱵᱤᱫᱷᱟ ᱦᱩᱭᱩᱜ ᱠᱟᱱ ᱛᱟᱦᱮᱱᱟ ᱱᱤᱛ ᱫᱚ ᱨᱟᱥᱛᱟ ᱜᱷᱟᱴᱠᱩ ᱵᱷᱟᱜᱤᱜᱤ ᱦᱩᱭ ᱟᱠᱟᱱᱟ ᱟᱨ ᱥᱟᱭᱠᱮᱞ ᱜᱟᱹᱰᱤ ᱟᱨ ᱨᱩᱣᱟᱹ ᱦᱟᱥᱩᱨᱮ ᱜᱟᱹᱰᱤ ᱠᱚᱦᱚᱸ ᱚᱲᱟᱜ ᱛᱮ ᱦᱮᱡ ᱥᱮᱴᱮᱨᱚᱜ ᱠᱟᱱᱟ ᱟᱨ ᱦᱟᱸᱥᱯᱟᱛᱟᱞ ᱛᱮ ᱪᱟᱞᱟᱜ ᱠᱚᱨᱮᱦᱚᱸ ᱵᱷᱟᱜᱤ ᱜᱤ ᱥᱩᱵᱤᱫᱷᱟ ᱦᱩᱭ ᱟᱠᱟᱱᱟ ᱟᱨ ᱱᱚᱣᱟ ᱵᱤᱨᱵᱷᱩᱢ ᱨᱮ ᱟᱭᱢᱟᱜᱤ ᱧᱩᱛᱩᱢᱟᱱ ᱦᱚᱲ ᱠᱚᱫᱚ ᱢᱮᱱᱟᱜ ᱠᱚᱣᱟ ᱡᱮᱞᱮᱠᱟ ᱢᱟᱺᱡᱷᱤ ᱯᱟᱨᱜᱟᱱᱟ ᱟᱨ ᱱᱚᱣᱟ ᱜᱟᱶᱛᱟ ᱨᱮᱱ ᱠᱩ ᱩᱱᱠᱩᱫᱚ ᱱᱚᱣᱟ ᱟᱹᱫᱤᱵᱟᱹᱥᱤ ᱥᱚᱢᱟᱡ ᱨᱮ ᱟᱹᱰᱤᱞᱮᱠᱟ ᱵᱷᱟᱜᱤᱭᱟᱜ ᱠᱩ ᱠᱟᱹᱢᱤ ᱤᱫᱤᱭᱮᱫᱟ ᱟᱨ ᱵᱷᱟᱜᱤᱭᱟᱜ ᱜᱤ ᱩᱱᱠᱩ ᱠᱩ ᱠᱟᱹᱢᱤᱭᱮᱫ ᱠᱟᱱᱟ ᱟᱨ ᱩᱱᱠᱩ ᱥᱟᱱᱛᱟᱲ ᱯᱟᱺᱡᱷᱤ ᱯᱟᱨᱜᱟᱱᱟ ᱵᱷᱟᱨᱚᱛ ᱡᱟᱠᱟᱛ ᱡᱟᱦᱟᱸ ᱫᱚ ᱥᱚᱢᱟᱡ ᱨᱮᱭᱟᱜ ᱟᱨ ᱥᱟᱱᱟᱢᱟᱜ ᱞᱟᱹᱜᱤᱫ ᱠᱩ ᱠᱟᱹᱢᱤᱭᱮᱫ ᱠᱟᱱᱟ ᱟᱹᱰᱤ ᱢᱚᱡ ᱟᱨ ᱩᱱᱠᱩ ᱥᱟᱶᱛᱟ ᱞᱟᱹᱜᱤᱫ ᱟᱨ ᱜᱟᱶᱛᱟ ᱞᱟᱹᱜᱤᱫ ᱟᱹᱰᱤ ᱜᱮᱠᱩ ᱞᱟᱹᱲᱦᱟᱹᱭ ᱠᱟᱱᱟ ᱡᱮᱞᱮᱠᱟ ᱥᱮᱫᱟᱭ ᱫᱚ ᱟᱵᱩ ᱥᱟᱱᱛᱟᱲ ᱦᱚᱲᱠᱩ ᱚᱞᱚᱜ ᱯᱟᱲᱦᱟᱜ ᱵᱟᱝᱠᱩ ᱵᱟᱲᱟᱭ ᱩᱱᱠᱩᱣᱟᱜ ᱮᱥᱴᱤ ᱥᱟᱴᱤᱠᱤᱯᱤᱠᱮᱴ ᱵᱟᱝ ᱛᱟᱦᱮᱸ ᱠᱟᱱᱟ ᱱᱤᱛᱦᱟᱹᱞᱤ ᱩᱱᱠᱩᱣᱟᱜ ᱠᱟᱹᱢᱤ ᱦᱚᱛᱮᱡ ᱛᱮ ᱱᱤᱛᱚᱜ ᱥᱟᱱᱟᱢ ᱠᱚᱣᱟᱜ ᱮᱥᱴᱤ ᱥᱟᱴᱤᱠᱤᱯᱤᱠᱮᱴ ᱠᱚᱦᱚᱸ ᱦᱩᱭ ᱟᱠᱟᱱᱟ ᱟᱨ ᱟᱹᱫᱤᱵᱟᱹᱥᱤ ᱩᱯᱨᱩᱢ ᱨᱮᱭᱟᱜ ᱥᱟᱴᱤᱯᱤᱠᱮᱴ ᱚᱱᱟ ᱩᱱᱠᱩᱠᱩ ᱠᱟᱹᱢᱤ ᱤᱫᱤᱭᱮᱫ ᱠᱟᱱᱟ ᱟᱨ ᱩᱱᱠᱩ ᱢᱟᱺᱡᱷᱤ ᱯᱟᱨᱜᱟᱱᱟ ᱦᱚᱛᱮᱜ ᱛᱮ ᱛᱤᱜᱤ ᱥᱟᱱᱟᱢᱟᱜ ᱠᱟᱹᱢᱤᱠᱩ ᱞᱟᱦᱟ ᱤᱫᱤᱜ ᱠᱟᱱᱟ ᱟᱨ ᱱᱩᱝᱠᱩ ᱟᱹᱰᱤ ᱢᱚᱪᱠᱩ ᱠᱟᱹᱢᱤᱭᱮᱫ ᱠᱟᱱᱟ